ᱡᱚᱦᱟᱨ ᱜᱮ ᱫᱟᱫᱟ ᱤᱧ ᱵᱤᱥᱱᱩ ᱯᱟᱴᱤᱠᱷᱚᱱ ᱤᱧ ᱞᱟᱹᱭ ᱮᱫᱟ ᱟᱢ ᱴᱚᱴᱚ ᱵᱟᱞᱟᱢ ᱞᱟᱹᱭ ᱮᱫᱟᱠᱤ ᱟᱪᱷᱟ ᱟᱞᱮ ᱢᱤᱫᱡᱟᱭᱜᱟ ᱟᱢᱟᱜ ᱴᱚᱴᱚ ᱵᱷᱟᱲᱟᱞᱮ ᱤᱫᱤ ᱛᱟᱢᱟ ᱚᱱᱟᱫᱚ ᱦᱩᱭᱩᱜ ᱠᱟᱱᱟ ᱟᱞᱮ ᱵᱤᱥᱱᱩ ᱯᱟᱴᱤ ᱠᱷᱚᱱᱟᱜ ᱦᱟᱱᱮ ᱤᱞᱟᱢ ᱵᱟᱡᱟᱨ ᱞᱮ ᱪᱟᱞᱟᱜᱼᱟ ᱦᱮᱸ ᱚᱱᱟᱫᱚ ᱦᱩᱭᱩᱜ ᱠᱟᱱᱟ ᱫᱟᱨᱟᱭ ᱠᱟᱱ ᱢᱚᱝᱜᱚᱞ ᱵᱟᱨ ᱦᱤᱞᱳᱜ ᱛᱚ ᱦᱚᱭᱛᱚ ᱵᱮᱥᱮᱢ ᱦᱤᱲᱤᱧ ᱛᱟᱵᱚᱱᱟᱦᱟᱜ ᱛᱚ ᱟᱵᱟᱨᱤᱧ ᱫᱤᱥᱟᱹᱣᱟᱢ ᱛᱟᱵᱚᱱᱟᱦᱟᱜ ᱮᱱᱦᱤᱞᱳᱜ ᱡᱟᱛᱮ ᱟᱹᱰᱤ ᱩᱥᱟᱹᱨᱟ ᱦᱮᱡ ᱜᱚᱫᱚᱜ ᱥᱮᱛᱟᱜ ᱥᱮᱛᱟᱜ ᱜᱮᱵᱚᱱ ᱪᱟᱞᱟᱜᱼᱟ